ᱦᱮᱸ ᱟᱞᱮᱫᱚ ᱦᱟᱹᱠᱩ ᱪᱟᱯᱚ ᱦᱚᱸᱞᱮ ᱪᱟᱞᱟᱜ ᱜᱮᱭᱟ ᱢᱟᱱᱮ ᱜᱟᱰᱟᱛᱮ ᱜᱟᱰᱟᱛᱮ ᱟᱭᱢᱟ ᱰᱷᱮᱨ ᱦᱚᱲᱞᱮ ᱪᱟᱞᱟᱜᱚᱜᱼᱟ ᱢᱤᱫ ᱵᱟᱨ ᱦᱚᱲ ᱛᱮᱫᱚ ᱜᱟᱰᱟ ᱨᱮᱫᱚ ᱵᱟᱢ ᱛᱷᱟᱭᱟ ᱦᱮᱸ ᱤᱱᱠᱟ ᱫᱚᱥ ᱵᱟᱨᱚ ᱡᱚᱱ ᱪᱟᱞᱟᱜ ᱦᱩᱭᱩᱜᱼᱟ ᱜᱟᱰᱟ ᱦᱟᱹᱠᱩ ᱪᱟᱯᱚ ᱫᱚ ᱟᱫᱚ ᱟᱭᱢᱟ ᱰᱷᱮᱨ ᱦᱚᱲ ᱥᱮᱱ ᱠᱟᱛᱮᱫ ᱜᱟᱰᱟ ᱨᱮᱞᱮ ᱯᱷᱮᱰᱚᱜᱚᱜᱼᱟ ᱜᱟᱰᱟ ᱨᱮ ᱯᱷᱮᱰ ᱠᱟᱛᱮᱫ ᱤᱱᱠᱟᱹ ᱢᱟᱱᱮ ᱛᱤᱸᱜᱩ ᱤᱸᱜᱩᱫ ᱠᱟᱛᱮᱫ ᱦᱚᱸ ᱢᱟᱱᱮ ᱫᱩᱲᱩᱵ ᱠᱟᱛᱮᱫ ᱞᱮ ᱪᱟᱯᱚᱭᱟ ᱫᱩᱲᱩᱵ ᱠᱟᱛᱮᱫ ᱞᱮ ᱪᱟᱯᱚ ᱤᱫᱤᱭᱟ ᱪᱟᱯᱚ ᱤᱫᱤᱭᱟᱞᱮ ᱛᱳ ᱤᱱᱠᱟᱹ ᱦᱮᱸ ᱪᱟᱯᱚ ᱤᱫᱤ ᱠᱟᱛᱮᱫ ᱦᱟᱹᱠᱩ ᱠᱚ ᱥᱟᱵᱚᱜᱚᱜᱼᱟ ᱫᱩᱲᱩᱵ ᱠᱟᱛᱮᱢ ᱪᱟᱯᱚ ᱞᱮᱠᱷᱟᱡ ᱫᱚ ᱦᱟᱹᱠᱩ ᱦᱚᱸᱠᱚ ᱥᱟᱵᱚᱜᱚᱜᱼᱟ ᱟᱨ ᱢᱳᱴᱟ ᱢᱳᱴᱟ ᱢᱟᱱᱮ ᱜᱟᱹᱲᱟᱹᱭ ᱠᱚᱠᱚ ᱧᱟᱢᱚᱜᱚᱜᱼᱟ ᱯᱩᱴᱷᱤ ᱠᱚᱠᱚ ᱧᱟᱢᱚᱜᱚᱜᱼᱟ ᱛᱟᱨᱯᱚᱨᱮ ᱦᱩᱭᱩᱜ ᱠᱟᱱᱟ ᱥᱚᱨᱚᱡ ᱠᱚᱠᱚ ᱧᱟᱢᱚᱜᱚᱜᱼᱟ ᱛᱟᱨᱯᱚᱨᱮ ᱵᱩᱢᱵᱩᱡ ᱠᱚᱠᱚ ᱧᱟᱢᱚᱜᱚᱜᱼᱟ ᱵᱟᱹᱱ ᱠᱚᱠᱚ ᱧᱟᱢᱚᱜᱚᱜᱼᱟ ᱟᱭᱢᱟ ᱰᱷᱮᱨ ᱦᱟᱹᱠᱩ ᱠᱚ ᱧᱟᱢᱚᱜᱚᱜᱼᱟ ᱟᱨ ᱟᱫᱚ ᱚᱸᱰᱮ ᱠᱷᱚᱡ ᱜᱟᱰᱟᱨᱮ ᱢᱟᱱᱮ ᱩᱱᱠᱩ ᱠᱚ ᱦᱟᱹᱠᱩ ᱞᱮ ᱥᱟᱵ ᱠᱚᱣᱟ ᱟᱭᱢᱟ ᱟᱭᱢᱟ ᱤᱱᱠᱟ ᱯᱟᱥᱮᱡ ᱜᱟᱹᱲᱟᱹᱭ ᱦᱟᱹᱞᱩᱞᱮ ᱥᱟᱵ ᱠᱚᱣᱟ ᱢᱤᱫ ᱠᱮᱡᱤ ᱟᱨ ᱵᱟᱹᱱ ᱦᱟᱹᱠᱩᱞᱮ ᱥᱟᱵ ᱠᱚᱣᱟ ᱦᱟᱯᱷ ᱠᱮᱡᱤ ᱟᱨ ᱮ ᱯᱩᱴᱷᱤ ᱢᱟ ᱩᱱᱠᱩ ᱢᱟ ᱟᱭᱢᱟᱜᱮ ᱩᱱᱠᱩ ᱢᱟ ᱫᱩ ᱠᱮᱡᱤ ᱞᱮᱠᱟᱞᱮ ᱥᱟᱵ ᱠᱮᱫ ᱠᱚ ᱯᱩᱴᱷᱤ ᱢᱟ ᱟᱨ ᱚᱲᱟᱜ ᱨᱮ ᱟᱹᱜᱩ ᱠᱟᱛᱮᱫ ᱩᱱᱟᱹᱜ ᱰᱷᱮᱨ ᱫᱚᱢ ᱪᱤᱠᱟᱹᱭᱮᱭᱟ ᱛᱳ ᱩᱱᱟᱹᱜ ᱰᱷᱮᱨ ᱟᱹᱜᱩ ᱠᱟᱛᱮᱜ ᱚᱨᱫᱷᱮᱠ ᱫᱚ ᱢᱟᱱᱮ ᱚᱲᱟᱜ ᱨᱮᱞᱮ ᱢᱟᱱᱮ ᱩᱛᱩ ᱠᱚᱣᱟ ᱟᱫᱷᱟ ᱫᱚ ᱟᱫᱷᱟ ᱫᱚ ᱦᱟᱹᱴᱭᱟᱹᱞᱮ ᱤᱫᱤ ᱠᱚᱣᱟ ᱢᱟᱱᱮ ᱵᱷᱟᱴᱳᱞ ᱦᱟᱹᱴᱭᱟ ᱨᱮ ᱚᱸᱰᱮᱞᱮ ᱨᱟᱠᱟᱵᱽ ᱠᱚᱣᱟ ᱜᱟᱹᱲᱟᱹᱭ ᱦᱟᱹᱠᱩ ᱫᱚᱞᱮ ᱟᱠᱷᱨᱤᱧ ᱠᱚᱣᱟ ᱢᱤᱫ ᱥᱚ ᱴᱟᱠᱟ ᱠᱮᱡᱤ ᱤᱧ ᱢᱤᱫ ᱥᱚ ᱴᱟᱠᱟ ᱠᱮᱡᱤ ᱵᱟᱹᱱ ᱦᱟᱹᱠᱩ ᱫᱚ ᱢᱟᱱᱮ ᱩᱱᱠᱩ ᱫᱚ ᱰᱮᱲᱥᱚ ᱴᱟᱠᱟ ᱠᱮᱡᱤ ᱟᱨ ᱯᱩᱴᱷᱤ ᱦᱟᱹᱠᱩ ᱫᱚ ᱦᱩᱭᱩᱜ ᱠᱟᱱᱟ ᱩᱱᱠᱩ ᱫᱚ ᱥᱟᱭ ᱥᱟᱴ ᱴᱟᱠᱟ ᱠᱮᱡᱤ ᱟᱨ ᱵᱷᱟᱴᱳᱞ ᱦᱟᱹᱴᱭᱟᱹ ᱨᱮ ᱡᱩᱫᱤ ᱵᱟᱠᱚ ᱪᱟᱵᱟ ᱞᱮᱱᱠᱷᱟᱡ ᱟᱹᱜᱩ ᱠᱚᱣᱟ ᱱᱚᱛᱮ ᱦᱩᱭᱩᱜ ᱠᱟᱱᱟ ᱯᱷᱩᱴᱟᱹᱱᱤ ᱦᱟᱹᱴᱭᱟᱹ ᱚᱱᱟ ᱦᱚᱸ ᱞᱟᱹᱴᱩ ᱦᱟᱹᱴᱭᱟᱹ ᱠᱟᱱ ᱜᱮᱭᱟ ᱦᱟᱹᱠᱩ ᱦᱟᱹᱴᱭᱟᱹ ᱚᱸᱰᱮ ᱜᱮᱞᱮ ᱟᱹᱠᱷᱨᱤᱧ ᱠᱚᱣᱟ ᱚᱱᱟ ᱠᱚᱨᱮ ᱞᱮ ᱟᱹᱠᱷᱨᱤᱧ ᱠᱚᱣᱟ ᱦᱟᱹᱠᱩ ᱞᱮ ᱟᱹᱜᱩ ᱠᱚᱣᱟ ᱟᱹᱠᱷᱨᱤᱧ